ᱦᱮᱸ ᱦᱮᱞᱳ ᱤᱧ ᱥᱚᱥᱟᱞᱣᱟᱨᱠ ᱤᱧ ᱞᱟ ᱭᱮᱫᱟ ᱟᱢᱫᱚ ᱪᱟᱹᱥᱤ ᱠᱟᱱᱟᱢ ᱦᱩᱸ ᱞᱟ ᱭᱮᱫ ᱠᱟᱱ ᱛᱟᱦᱮᱱᱤᱧ ᱡᱮ ᱟᱯᱮ ᱠᱤ ᱡᱟᱦᱟᱱᱟᱜ ᱜᱚᱲᱚ ᱪᱟᱥᱵᱟᱥ ᱨᱮ ᱞᱟᱜᱟᱣ ᱟᱯᱮᱭᱟ ᱦᱮᱸ ᱦᱩᱸ ᱦᱩᱸ ᱦᱮᱸ ᱦᱮᱸ ᱦᱮᱸ ᱚᱱᱟᱫᱚ ᱠᱟ ᱢᱤ ᱪᱟᱞᱟᱜ ᱠᱟᱱ ᱜᱮᱭᱟ ᱦᱮᱸ ᱵᱚᱞᱮ ᱥᱚᱢᱚᱭ ᱨᱮᱯᱮ ᱪᱟᱥ ᱫᱟ ᱲᱮ ᱠᱮᱭᱟ ᱦᱮᱸ ᱚᱱᱟᱫᱚ ᱠᱟ ᱢᱤ ᱪᱟᱞᱟᱜ ᱠᱟᱱᱟ ᱡᱚᱢᱟᱫᱚ ᱦᱩᱭ ᱟᱠᱟᱱ ᱜᱮᱭᱟ ᱠᱟᱜᱚᱡ ᱠᱚᱫᱚ ᱦᱮᱸ ᱫᱟᱜ ᱯᱮ ᱧᱟᱢᱟ ᱴᱷᱤᱠ ᱛᱮ ᱦᱮᱸ ᱥᱚᱢᱚᱭᱨᱮ ᱤᱛᱟ ᱮᱢ ᱨᱮᱱᱟᱜ ᱦᱚᱸ ᱞᱮ ᱪᱮᱥᱴᱟᱭᱮᱫᱟ ᱠᱤᱱᱛᱩ ᱦᱮᱸ ᱦᱮᱸ ᱦᱩᱸ ᱦᱩᱸ ᱦᱮᱸᱻ ᱚᱱᱟᱦᱚᱞᱮ ᱠᱚᱨᱟᱣ ᱨᱮᱱᱟᱜ ᱞᱮ ᱪᱮᱥᱴᱟᱭᱟ ᱦᱩᱸ ᱦᱩᱸ ᱦᱮᱸ ᱦᱮᱸ ᱱᱚᱜᱚᱭᱛᱚ ᱥᱚᱨᱠᱟᱨᱮ ᱮᱢ ᱟᱠᱟᱱᱟ ᱯᱚᱥᱪᱤᱢᱵᱚᱝᱜᱚ ᱥᱚᱨᱠᱟᱨᱮ ᱮᱢ ᱟᱠᱟᱱᱟ ᱡᱮ ᱪᱟᱹᱥᱤ ᱠᱚᱫᱚ ᱴᱟᱠᱟ ᱯᱚᱭᱥᱟᱹ ᱠᱚ ᱧᱟᱢᱟ ᱵᱷᱟ ᱜᱮᱢᱚᱛᱚ ᱠᱚ ᱪᱟᱥ ᱞᱮᱠᱷᱟᱱ ᱛᱚ ᱟᱞᱮ ᱥᱩᱡᱳᱜᱽ ᱥᱩᱵᱤᱫᱷᱟ ᱞᱮ ᱮᱢᱚᱜ ᱠᱟᱱᱟ ᱦᱩᱸ ᱦᱮᱸ ᱟᱨᱚ ᱦᱮᱸ ᱫᱟ ᱲᱮᱜ ᱠᱷᱟᱱ ᱟᱨᱦᱚᱸᱞᱮ ᱜᱚᱲᱚᱣᱟᱯᱮᱭᱟ ᱦᱮᱸ ᱦᱮᱸ ᱦᱮᱸ ᱦᱚᱜᱚᱭᱛᱚ ᱠᱟ ᱢᱤ ᱪᱟᱞᱟᱜ ᱠᱟᱱ ᱜᱮᱭᱟ ᱠᱟᱜᱚᱡ ᱠᱚ ᱡᱚᱢᱟ ᱦᱩᱭ ᱟᱠᱟᱱᱟ ᱛᱚ ᱠᱟ ᱢᱤ ᱪᱟᱞᱟᱜ ᱠᱟᱱ ᱜᱮᱭᱟ ᱵᱟ ᱭᱥᱟ ᱣ ᱟᱯᱮᱭᱟᱞᱮ ᱟᱨ ᱠᱚᱫᱤᱱ ᱯᱚᱨᱮᱜᱮ ᱥᱟᱢᱟᱨᱥᱟᱞ ᱠᱚ ᱤᱛᱟ ᱠᱚ ᱮᱢ ᱠᱟ ᱢᱤ ᱫᱚ ᱪᱟᱞᱟᱜ ᱠᱟᱱᱟ ᱢᱤᱫᱥᱟ ᱟᱯᱮᱥᱮᱫ ᱦᱚᱞᱮ ᱤᱫᱤᱭᱟ ᱦᱟᱸᱜ ᱟᱯᱮᱫᱚ ᱚᱠᱟ ᱮᱨᱤᱭᱟ ᱨᱮᱱ ᱦᱮᱸ ᱟᱯᱮᱫᱚ ᱯᱩᱨᱵᱚ ᱵᱚᱨᱫᱷᱚᱢᱟᱱ ᱮᱨᱤᱭᱟ ᱛᱚ ᱦᱮᱸ ᱦᱮᱸ ᱦᱮᱸ ᱵᱚᱞᱮ ᱛᱟᱣ ᱮᱠᱴᱩ ᱜᱚᱲᱚᱞᱮ ᱮᱢᱟᱯᱮᱠᱷᱟᱱ ᱵᱷᱟ ᱜᱮ ᱧᱚᱜᱛᱮ ᱠᱟ ᱢᱤ ᱪᱟᱞᱟᱜᱼᱟ ᱛᱟᱭᱛᱚ ᱦᱩᱸ ᱦᱮᱸ ᱴᱷᱤᱠᱜᱮᱭᱟ ᱚᱱᱠᱟᱜᱮ ᱛᱚᱵᱮᱞᱟᱝ ᱜᱚᱞᱯᱚᱭᱟ ᱫᱚᱦᱚᱭᱮᱫᱟ ᱧ